ᱤᱧ ᱡᱟᱦᱟᱸ ᱨᱮᱥᱤᱯᱤᱧ ᱧᱮᱞ ᱪᱮᱫ ᱞᱮᱫᱟ ᱚᱱᱠᱟ ᱡᱩᱫᱤ ᱵᱟᱝ ᱦᱩᱭ ᱞᱮᱱᱠᱷᱟᱱ ᱛᱟᱦᱞᱮ ᱟᱨᱦᱚᱸ ᱨᱮᱥᱤᱯᱤᱧ ᱧᱮᱞ ᱫᱚᱲᱦᱟᱭᱟ ᱱᱚᱛᱮ ᱨᱮᱥᱤᱯᱤ ᱨ ᱮ ᱪᱮᱫ ᱠᱚᱠᱩ ᱞᱟᱜᱟᱣᱠᱟᱫᱟ ᱥᱮ ᱪᱮᱫ ᱠᱩ ᱯᱨᱚᱥᱮᱥ ᱛᱮᱠᱩ ᱛᱳᱭᱨᱤᱣ ᱟᱠᱟᱫᱟ ᱟᱨ ᱦᱚᱸ ᱫᱟᱠᱟ ᱩᱛᱩ ᱡᱟᱦᱟᱸᱞᱮᱠᱟ ᱵᱟᱝ ᱵᱟᱹᱲᱤᱡᱚᱜ ᱞᱟ ᱜᱤᱫ ᱪᱮᱫ ᱠᱚ ᱵᱟᱝ ᱞᱟᱜᱟᱣ ᱦᱩᱭᱩᱜᱼᱟ ᱚᱱᱟᱠᱩᱧ ᱤᱭᱟᱹᱭᱟ ᱫᱟᱠᱟᱨᱤᱧ ᱫᱟᱜ ᱟᱜᱼᱟ ᱟᱨ ᱟᱫᱷᱮ ᱨᱟᱹᱥᱩᱱ ᱠᱚ ᱩᱛᱩ ᱨᱮ ᱵᱟᱹᱧ ᱞᱟᱜᱟᱣᱟ ᱛᱟᱞᱦᱮ ᱢᱚᱸᱡ ᱜᱮ ᱛᱟᱦᱮᱸᱱᱟ ᱟᱨ ᱡᱟᱦᱟᱸᱨᱮ ᱵᱤᱥᱤ ᱞᱚᱞᱚ ᱵᱟᱭ ᱧᱟᱢᱟ ᱚᱱᱠᱟᱱᱟᱜ ᱚᱲᱟᱜ ᱨᱤᱧ ᱫᱚᱦᱚᱭᱟ